ᱟᱢᱟᱜ ᱢᱤᱫᱴᱟᱝ ᱥᱟᱸᱜᱷᱟᱨ ᱨᱮᱱᱟᱜ ᱵᱩᱡᱩᱱ ᱞᱟᱹᱭ ᱥᱚᱫᱚᱨ ᱢᱮ ᱤᱧᱟᱹᱜ ᱥᱟᱸᱜᱷᱟᱨ ᱨᱮᱱᱟᱜ ᱵᱩᱡᱩᱱ ᱫᱚ ᱦᱩᱭᱩᱜ ᱠᱟᱱᱟ ᱞᱩᱜᱩᱵᱩᱨᱩ ᱫᱟᱲᱟᱱ ᱦᱮᱸ ᱟᱞᱮ ᱱᱮᱥ ᱞᱩᱜᱩᱵᱩᱨᱩ ᱫᱟᱲᱟᱱᱞᱮ ᱪᱟᱞᱟᱣ ᱞᱮᱱᱟ ᱢᱤᱫᱴᱮᱡ ᱞᱟᱹᱴᱩ ᱞᱟᱠᱥᱟᱨᱤ ᱵᱟᱥ ᱵᱷᱟᱲᱟ ᱠᱟᱛᱮᱫ ᱟᱞᱮ ᱱᱚᱰᱮ ᱟᱞᱮᱴᱚᱞᱟ ᱠᱷᱚᱡ ᱯᱟᱸᱥᱴᱟ ᱠᱩᱲᱤᱨᱮ ᱵᱟᱥᱞᱮ ᱟᱲᱟᱜ ᱞᱮᱫᱟ ᱜᱚᱴᱟ ᱧᱤᱫᱟᱹᱞᱮ ᱪᱟᱞᱟᱣᱮᱱᱟ ᱤᱞᱟᱹᱢ ᱵᱟᱡᱟᱨ ᱫᱩᱨᱜᱟᱯᱩᱨ ᱥᱮᱫᱞᱮᱠᱟ ᱛᱮᱞᱮ ᱪᱟᱞᱟᱣᱮᱱᱟ ᱫᱷᱟᱱᱵᱟᱫ ᱢᱤᱫᱴᱮᱡ ᱡᱟᱭᱜᱟ ᱨᱮ ᱚᱸᱰᱮ ᱜᱟᱹᱰᱤ ᱛᱤᱸᱜᱩ ᱠᱟᱛᱮᱜ ᱚᱸᱰᱮ ᱱᱚᱴᱟ ᱥᱩᱢᱟᱹᱭ ᱱᱤᱡᱮ ᱛᱮ ᱫᱟᱠᱟ ᱩᱛᱩ ᱠᱟᱛᱮᱜ ᱚᱸᱰᱮᱞᱮ ᱡᱚᱢᱠᱮᱫᱟ ᱡᱚᱢᱠᱟᱛᱮᱜ ᱤᱱᱟᱹᱠᱚᱨᱮ ᱠᱤᱪᱷᱩᱞᱮ ᱫᱟᱬᱟ ᱵᱟᱲᱟᱠᱮᱫᱟ ᱛᱟᱯᱚᱨᱮ ᱟᱵᱟᱨᱞᱮ ᱫᱮᱡᱱᱟ ᱡᱚᱛᱚᱦᱚᱲ ᱜᱟᱹᱰᱤᱨᱮ ᱛᱟᱨᱯᱚᱨᱮ ᱟᱵᱟᱨ ᱟᱲᱟᱜ ᱠᱮᱫᱟᱭ ᱫᱚᱥᱴᱟ ᱥᱩᱢᱟᱹᱭ ᱫᱚᱥᱴᱟ ᱥᱩᱢᱟᱹᱭ ᱵᱟᱥᱮ ᱟᱲᱟᱜ ᱠᱮᱫᱟ ᱮᱠ ᱮᱠᱮᱵᱟᱨᱮ ᱪᱟᱞᱟᱣᱮᱱᱟᱞᱮ ᱢᱚᱴᱟᱢᱩᱴᱤ ᱟᱞᱮᱞᱮ ᱛᱤᱭᱟᱹᱜ ᱠᱮᱫᱟ ᱚᱸᱰᱮ ᱵᱷᱚᱨ ᱛᱤᱱᱴᱟ ᱥᱩᱢᱟᱹᱭᱞᱮ ᱛᱤᱭᱟᱹᱜ ᱠᱮᱫᱟ ᱞᱩᱜᱩᱵᱩᱨᱩ ᱨᱮ ᱛᱟᱨᱯᱚᱨᱮ ᱞᱩᱜᱩᱵᱩᱨᱩ ᱛᱤᱭᱟᱹᱜ ᱠᱟᱛᱮᱜ ᱚᱸᱰᱮ ᱵᱟᱥᱠᱷᱚᱡ ᱡᱚᱛᱚ ᱦᱚᱲᱞᱮ ᱯᱷᱮᱰ ᱪᱟᱵᱟᱭᱮᱱᱟ ᱯᱷᱮᱰ ᱠᱟᱛᱮᱡ ᱟᱞᱮ ᱪᱟᱞᱟᱣᱮᱱᱟᱞᱮ ᱜᱷᱟᱱᱴᱟ ᱵᱟᱲᱤᱨᱮ ᱜᱷᱟᱱᱴᱟ ᱵᱟᱲᱤᱨᱮ ᱚᱸᱰᱮ ᱢᱤᱫᱜᱷᱟᱲᱤᱞᱮ ᱫᱟᱬᱟ ᱵᱟᱲᱟᱠᱮᱫᱟ ᱛᱟᱨᱯᱚᱨᱮᱞᱮ ᱰᱟᱹᱵᱨᱟᱹ ᱥᱟᱯᱷᱟᱭᱮᱱᱟ ᱰᱟᱹᱵᱨᱟᱹ ᱥᱟᱯᱷᱟᱭᱮᱱᱟᱞᱮ ᱛᱟᱨᱯᱚᱨᱮ ᱟᱞᱮ ᱵᱷᱚᱨᱛᱮ ᱪᱟᱨᱵᱟᱡᱮ ᱠᱷᱚᱱᱜᱤ ᱟᱵᱟᱨ ᱞᱩᱜᱩᱵᱩᱨᱩ ᱨᱮ ᱫᱮᱡᱚᱜᱞᱮ ᱞᱟᱜᱟᱣᱮᱱᱟ ᱞᱩᱜᱩᱵᱩᱨᱩ ᱨᱮ ᱞᱟᱹᱭᱤᱱ ᱫᱷᱚᱨᱮ ᱞᱮ ᱫᱮᱡᱚᱜ ᱠᱟᱱᱟ ᱞᱟᱭᱤᱱ ᱫᱷᱚᱨᱮ ᱞᱮ ᱪᱟᱞᱟᱜ ᱠᱟᱱᱟ ᱚᱱᱮ ᱦᱚᱲᱟᱜ ᱞᱟᱭᱤᱱ ᱢᱟᱱᱮ ᱱᱩᱱᱟᱹᱜ ᱦᱮᱱᱟᱜᱼᱟ ᱞᱟᱹᱭᱤᱱᱜᱮ ᱟᱨ ᱵᱟᱝ ᱢᱩᱪᱟᱹᱛᱚᱜ ᱠᱟᱱᱟ ᱯᱚᱨᱯᱚᱨ ᱚᱱᱠᱟᱞᱮ ᱫᱮᱡᱚᱜ ᱠᱟᱱᱟ ᱢᱚᱴᱟ ᱢᱩᱴᱤ ᱟᱞᱮ ᱥᱟᱛᱴᱤ ᱢᱟᱱᱮ ᱪᱷᱚᱴᱤ ᱵᱩᱨᱩ ᱯᱟᱨᱚᱢ ᱠᱟᱛᱮᱜᱞᱮ ᱛᱤᱭᱟᱹᱜ ᱠᱮᱫᱟ ᱞᱩᱜᱩ ᱵᱩᱨᱩ ᱞᱩᱜᱩ ᱵᱩᱨᱩ ᱵᱚᱞᱚᱜ ᱞᱟᱦᱟ ᱛᱤᱨᱤᱥ ᱴᱟᱠᱟ ᱠᱟᱛᱮᱜ ᱴᱤᱠᱤᱫ ᱠᱟᱛᱮᱜ ᱞᱩᱜᱩ ᱵᱟᱵᱟ ᱴᱷᱮᱱ ᱫᱚ ᱵᱚᱞᱚᱜ ᱦᱩᱭᱩᱜ ᱠᱟᱱᱟ ᱮᱵᱟᱨ ᱚᱸᱰᱮ ᱛᱤᱨᱤᱥ ᱴᱟᱠᱟ ᱛᱤᱜᱤᱞᱮ ᱴᱤᱠᱤᱛᱞᱮ ᱠᱟᱴᱟᱣ ᱠᱮᱫᱟ ᱡᱚᱱᱟᱠᱤ ᱛᱤᱨᱤᱥ ᱴᱟᱠᱟ ᱠᱟᱛᱮᱜ ᱛᱮ ᱴᱤᱠᱤᱛ ᱠᱟᱴᱟᱣ ᱠᱟᱛᱮᱜᱞᱮ ᱵᱚᱞᱚᱭᱮᱱᱟ ᱞᱩᱜᱩ ᱵᱟᱵᱟ ᱴᱷᱮᱱ ᱮᱵᱟᱨ ᱞᱩᱜᱩ ᱵᱟᱵᱟ ᱴᱷᱮᱡ ᱵᱚᱞᱚᱜ ᱞᱟᱹᱜᱤᱫ ᱛᱮ ᱮᱠᱫᱚᱢ ᱞᱚᱢᱵᱟ ᱞᱟᱭᱤᱱ ᱛᱟᱦᱮᱸ ᱠᱟᱱᱟ ᱞᱟᱭᱤᱱ ᱨᱮ ᱢᱚᱴᱟ ᱢᱩᱴᱤ ᱛᱤᱱ ᱜᱷᱚᱱᱴᱟ ᱫᱷᱚᱨᱮ ᱞᱟᱭᱤᱱ ᱨᱮᱧ ᱛᱤᱜᱩᱣᱟᱠᱟᱱᱟ ᱛᱤᱱ ᱜᱷᱚᱱᱴᱟ ᱯᱚᱨ ᱞᱩᱜᱩ ᱵᱟᱵᱟᱴᱷᱮᱡ ᱤᱧ ᱪᱟᱞᱟᱣᱮᱱᱟ ᱞᱩᱜᱩ ᱵᱟᱵᱟ ᱴᱷᱮᱡ ᱞᱮ ᱵᱚᱞᱚᱭᱮᱱᱟ ᱯᱩᱡᱟᱹᱧ ᱮᱢᱵᱟᱲᱟ ᱠᱮᱫᱟ ᱯᱩᱡᱟᱹ ᱨᱮᱫᱚ ᱛᱟᱦᱮᱸ ᱠᱟᱱᱟ ᱯᱩᱡᱟᱹ ᱡᱤᱱᱤᱥ ᱫᱚᱧ ᱤᱫᱤᱞᱮᱫᱟ ᱱᱟᱲᱠᱮᱞ ᱠᱚᱞᱟ ᱟᱯᱮᱞ ᱟᱨ ᱠᱤᱪᱷᱩ ᱵᱟᱛᱟᱥᱟ ᱥᱚᱞᱚᱠᱟ ᱥᱤᱸᱫᱩᱨ ᱠᱩᱧ ᱤᱫᱤᱠᱟᱛᱮᱜ ᱚᱸᱰᱮ ᱞᱩᱜᱩ ᱵᱟᱵᱟ ᱴᱷᱮᱱ ᱤᱧ ᱯᱩᱡᱟᱹ ᱠᱮᱫᱟ ᱟᱨ ᱤᱧᱟᱹᱜ ᱤᱧᱟᱹᱜ ᱥᱚᱝᱥᱟᱨ ᱨᱮ ᱡᱮᱱᱚ ᱵᱷᱟᱜᱮ ᱞᱮ ᱛᱟᱦᱮᱱ ᱡᱚᱛᱚᱜᱤᱢᱚᱥᱛᱮ ᱡᱮᱱᱚ ᱯᱷᱮᱢᱮᱞᱤ ᱛᱟᱦᱮᱱ ᱛᱤᱧ ᱡᱮ ᱚᱱᱟᱠᱩ ᱨᱮᱭᱟᱜ ᱜᱤᱧ ᱯᱩᱡᱟᱹ ᱩᱪᱩᱠᱮᱫᱟ ᱛᱟᱨᱯᱚᱨᱮ ᱯᱩᱡᱟᱹ ᱩᱰᱩᱝ ᱠᱟᱛᱮᱜ ᱛᱟᱨᱯᱚᱨᱮ ᱚᱱᱟ ᱡᱟᱭᱜᱟ ᱚᱱᱟ ᱮᱞᱟᱠᱟ ᱨᱮᱱᱟᱜ ᱦᱟᱥᱟ ᱫᱟᱜᱠᱩ ᱵᱷᱚᱨᱟᱣ ᱠᱮᱫᱟ ᱚᱲᱟᱜ ᱛᱮ ᱟᱹᱜᱩᱭ ᱞᱟᱹᱜᱤᱫ ᱛᱮ ᱟᱫᱚ ᱚᱱᱟ ᱦᱟᱥᱟ ᱫᱚ ᱡᱟᱦᱟᱸᱴᱮᱡ ᱦᱟᱥᱩᱠᱩ ᱛᱟᱦᱮᱱ ᱠᱷᱟᱡ ᱡᱟᱦᱟᱸ ᱡᱟᱭᱜᱟ ᱨᱮ ᱚᱱᱟ ᱡᱟᱭᱜᱟᱨᱮ ᱚᱱᱟ ᱦᱟᱥᱟᱛᱮ ᱢᱟᱹᱞᱤᱥᱟ ᱟᱨ ᱚᱱᱟ ᱦᱟᱥᱟᱠᱩᱧ ᱵᱷᱚᱨᱟᱣ ᱟᱹᱜᱩ ᱠᱮᱫᱟ ᱫᱟᱜᱠᱩ ᱵᱷᱚᱨᱟᱣ ᱠᱟᱛᱮᱜ ᱛᱟᱨᱯᱚᱨᱮ ᱟᱵᱟᱨ ᱢᱚᱴᱟ ᱢᱚᱴᱤ ᱳᱭ ᱫᱚᱥᱴᱟ ᱞᱮᱠᱟ ᱫᱚᱥᱴᱟ ᱞᱮᱠᱟ ᱚᱱᱟ ᱢᱚᱱᱫᱤᱨ ᱠᱷᱚᱡ ᱩᱰᱩᱠ ᱠᱟᱛᱮᱜ ᱟᱵᱟᱨ ᱚᱱᱠᱟ ᱞᱟᱹᱭᱤᱱ ᱫᱷᱚᱨᱮᱜᱤ ᱩᱰᱩᱠ ᱦᱮᱡᱱᱟ ᱩᱰᱩᱝ ᱦᱮᱡᱠᱟᱛᱮᱜ ᱚᱸᱰᱮ ᱯᱟᱥᱮ ᱨᱮᱜᱮ ᱦᱳᱴᱮᱞ ᱛᱟᱦᱮᱸ ᱠᱟᱱᱟ ᱚᱱᱟ ᱦᱳᱴᱮᱞ ᱨᱮ ᱠᱤᱪᱷᱩᱞᱮ ᱡᱚᱢᱠᱮᱫᱟ ᱫᱟᱠᱟᱞᱮ ᱡᱚᱢ ᱠᱮᱫᱟ ᱫᱟᱠᱟ ᱡᱚᱢ ᱠᱟᱛᱮᱜ ᱟᱵᱟᱨ ᱚᱱᱠᱟᱜᱤ ᱛᱟᱲᱟᱢᱞᱮ ᱞᱟᱜᱟᱣᱮᱱᱟ ᱟᱵᱟᱨ ᱯᱷᱮᱰᱚᱜ ᱞᱟᱹᱜᱤᱫ ᱛᱮ ᱯᱷᱮᱰᱚᱜ ᱞᱟᱹᱜᱤᱫ ᱛᱮ ᱟᱵᱟᱨ ᱚᱱᱠᱟᱜᱤ ᱢᱚᱴᱟ ᱢᱚᱴᱤ ᱛᱤᱱ ᱪᱟᱨ ᱜᱷᱚᱱᱴᱟ ᱰᱟᱦᱟᱨ ᱞᱮ ᱛᱟᱲᱟᱢ ᱟᱹᱜᱩᱠᱮᱫᱟ ᱟᱫᱚ ᱚᱱᱟ ᱡᱟᱭᱜᱟ ᱨᱮ ᱪᱟᱞᱟᱣ ᱠᱟᱛᱮᱜ ᱟᱹᱰᱤ ᱢᱚᱪ ᱟᱹᱰᱤ ᱨᱟᱹᱥᱠᱟᱹᱧ ᱵᱩᱡᱷᱟᱹᱣ ᱠᱮᱫᱟ ᱟᱨ ᱞᱩᱜᱩ ᱵᱟᱵᱟ ᱴᱷᱮᱡ ᱟᱭᱢᱟ ᱥᱩᱠᱩᱠ ᱢᱟᱱᱮ ᱵᱷᱟᱜᱤ ᱛᱟᱦᱮᱱ ᱨᱮᱱᱟᱜ ᱤᱧ ᱱᱮᱦᱚᱨ ᱩᱴᱩ ᱠᱟᱫᱟ ᱟᱹᱰᱤ ᱢᱚᱪ ᱟᱹᱰᱤ ᱤᱧᱟᱹᱜ ᱡᱤᱵᱚᱱ ᱨᱮ ᱢᱟᱱᱮ ᱚᱱᱟ ᱡᱟᱭᱜᱟ ᱟᱹᱰᱤ ᱢᱚᱪᱜᱤᱧ ᱵᱩᱡᱷᱟᱹᱣ ᱠᱮᱫᱟ